ᱦᱚᱲ ᱡᱚᱛᱚ ᱜᱷᱟᱨᱚᱸᱡᱽ ᱟᱠᱚᱣᱟᱜ ᱱᱟᱜᱟᱢ ᱯᱟᱡᱟ ᱠᱟᱛᱮ ᱡᱚᱯᱚᱲᱟᱣ ᱛᱟᱦᱮᱸ ᱠᱚ ᱠᱷᱚᱡᱟ ᱚᱱᱟ ᱞᱮᱠᱟᱛᱮ ᱤᱧᱟᱹᱜ ᱜᱷᱟᱨᱚᱸᱡᱽ ᱫᱚ ᱡᱟᱦᱟᱸ ᱱᱟᱜᱟᱢ ᱛᱮᱧ ᱡᱚᱯᱚᱲᱟᱣ ᱟᱠᱟᱫᱟ ᱥᱮ ᱩᱭᱦᱟᱹᱨ ᱫᱚᱦᱚ ᱟᱠᱟᱫᱟ ᱚᱱᱟ ᱫᱚ ᱦᱩᱭᱩᱜ ᱠᱟᱱᱟ ᱟᱵᱚᱣᱟᱜ ᱥᱟᱶᱛᱟ ᱨᱮᱭᱟᱜ ᱞᱟᱭ ᱞᱟᱠᱪᱟᱨ ᱥᱮ ᱮᱱᱮᱡ ᱥᱮᱨᱮᱧ ᱱᱚᱣᱟ ᱮᱱᱮᱡ ᱥᱮᱨᱮᱧ ᱫᱚ ᱟᱵᱚᱣᱟᱜ ᱥᱟᱶᱛᱟ ᱨᱮ ᱮᱱᱟᱱ ᱥᱮᱫᱟᱭ ᱠᱷᱚᱡ ᱜᱮ ᱢᱮᱱᱟᱜ ᱟᱠᱟᱫᱟ ᱟᱨ ᱱᱤᱛ ᱦᱚᱸ ᱢᱮᱱᱟᱜ ᱟᱠᱟᱫ ᱜᱮᱭᱟ ᱱᱚᱣᱟ ᱥᱮᱨᱮᱧ ᱫᱚ ᱟᱵᱚᱣᱟᱜ ᱥᱟᱶᱛᱟ ᱨᱮᱭᱟᱜ ᱢᱤᱫ ᱟᱹᱰᱤ ᱢᱟᱨᱟᱝ ᱦᱤᱥ ᱠᱟᱱᱟ ᱱᱚᱣᱟ ᱥᱮᱨᱮᱧ ᱛᱮᱫᱚ ᱟᱵᱚ ᱥᱮᱫᱟᱭ ᱨᱮᱭᱟᱜ ᱱᱟᱜᱟᱢ ᱵᱟᱰᱟᱭ ᱧᱟᱢᱚᱜᱼᱟ ᱚᱱᱠᱟ ᱞᱮᱠᱟᱛᱮ ᱱᱚᱣᱟ ᱥᱮᱨᱮᱧ ᱫᱚ ᱟᱵᱚᱣᱟᱜ ᱥᱟᱶᱛᱟ ᱨᱮ ᱟᱹᱰᱤ ᱜᱮ ᱢᱤᱫ ᱞᱟᱹᱠᱛᱤᱭᱟᱱᱟᱜ ᱞᱟᱭ ᱞᱟᱠᱪᱟᱨ ᱥᱮ ᱠᱟᱱᱟ ᱱᱚᱣᱟ ᱥᱮᱨᱤᱧ ᱛᱟᱞᱟ ᱛᱮᱫᱚ ᱟᱵᱚᱣᱟᱜ ᱡᱟᱦᱟᱸ ᱱᱟᱜᱟᱢ ᱠᱟᱱᱟ ᱦᱟᱜ ᱡᱟᱦᱟᱭ ᱠᱚ ᱱᱟᱜᱟᱢ ᱠᱚ ᱢᱮᱱᱟᱜᱼᱟ ᱚᱱᱟ ᱥᱮᱨᱮᱧ ᱛᱟᱞᱟ ᱛᱮ ᱵᱟᱰᱟᱭᱚᱜᱼᱟ ᱡᱮᱞᱮᱠᱟ ᱥᱤᱫᱩ ᱠᱟᱹᱱᱦᱩ ᱵᱤᱨ ᱵᱤᱨᱥᱟᱹ ᱵᱟᱵᱟ ᱛᱤᱞᱠᱟᱹ ᱢᱩᱨᱢᱩ ᱟᱯᱮ ᱜᱮᱯᱮ ᱞᱟᱹᱲᱦᱟᱹᱭ ᱞᱮᱱᱟ ᱤᱝᱨᱮᱡᱽ ᱵᱤᱨᱩᱫ ᱨᱮ ᱟᱯᱮᱭᱟᱜ ᱱᱟᱜᱟᱢ ᱥᱟᱠᱟᱢ ᱢᱟᱭᱟᱝ ᱛᱮᱞᱮ ᱚᱞᱟ ᱡᱤᱭᱟᱹᱜ ᱜᱮᱯᱮ ᱛᱟᱦᱮᱱᱟ ᱦᱳ ᱥᱟᱱᱛᱟᱲ ᱥᱚᱢᱟᱡᱽ ᱨᱮ ᱱᱚᱣᱟ ᱥᱤᱨᱤ ᱛᱮᱫᱚ ᱵᱟᱲᱟᱭᱚᱜ ᱠᱟᱱᱟ ᱵᱟᱝᱢᱟ ᱟᱵᱚ ᱥᱟᱶᱛᱟ ᱞᱟᱹᱜᱤᱫ ᱛᱮ ᱥᱤᱫᱩ ᱠᱟᱹᱱᱦᱩ ᱟᱨ ᱵᱟᱵᱟ ᱛᱤᱞᱠᱟᱹ ᱢᱩᱨᱢᱩ ᱫᱚᱠᱤᱱ ᱞᱟᱹᱲᱦᱟᱹᱭ ᱞᱮᱱᱟ ᱤᱝᱨᱮᱡᱽ ᱥᱟᱶ ᱤᱱᱟᱹ ᱪᱷᱟᱲᱟ ᱱᱚᱣᱟ ᱫᱚ ᱟᱵᱚᱣᱟᱜ ᱢᱤᱫ ᱱᱟᱜᱟᱢ ᱠᱟᱱᱟ ᱱᱚᱣᱟ ᱠᱚᱫᱚ ᱥᱮᱨᱮᱧ ᱛᱟᱞᱟ ᱛᱮᱵᱚᱱ ᱵᱟᱲᱟᱭ ᱠᱟᱱᱟ ᱵᱟᱝᱢᱟ ᱟᱵᱚ ᱦᱚᱛᱮᱫ ᱛᱮ ᱥᱤᱫᱩ ᱠᱟᱹᱱᱦᱩ ᱵᱟᱵᱟ ᱛᱤᱞᱠᱟᱹ ᱢᱩᱨᱢᱩ ᱠᱚ ᱞᱟᱹᱲᱦᱟᱹᱭ ᱞᱮᱱᱟ ᱱᱚᱝᱠᱟ ᱜᱮ ᱟᱵᱚᱣᱟᱜ ᱥᱮᱨᱮᱧ ᱫᱚ ᱞᱟᱹᱠᱛᱤ ᱟᱱᱟᱜ ᱥᱮ ᱡᱚᱛᱷᱟᱛ ᱟᱱᱟᱜ ᱠᱟᱱᱟ ᱟᱨ ᱟᱵᱚ ᱥᱟᱶᱛᱟ ᱨᱮᱱ ᱦᱚᱲ ᱠᱚᱫᱚ ᱱᱚᱝᱠᱟᱱ ᱟᱭᱢᱟ ᱢᱮᱱᱟᱜ ᱠᱚᱣᱟ ᱡᱮ ᱚᱞᱚᱜ ᱦᱚᱲ ᱟᱨ ᱵᱤᱱ ᱚᱞᱚᱜ ᱦᱚᱲ ᱚᱞᱚᱜ ᱦᱚᱲ ᱫᱚ ᱧᱮᱞ ᱞᱮᱱ ᱠᱷᱟᱱᱮᱢ ᱵᱟᱲᱟᱭ ᱧᱟᱢᱟ ᱢᱮᱱᱠᱷᱟᱱ ᱵᱤᱱ ᱚᱞᱚᱜ ᱦᱚᱲ ᱫᱚ ᱚᱱᱟ ᱚᱞᱚᱜ ᱚᱞᱚᱜ ᱡᱟᱦᱟᱸ ᱛᱟᱦᱮᱱᱟ ᱚᱱᱟ ᱫᱚ ᱵᱟᱝ ᱮ ᱵᱟᱰᱟᱭ ᱧᱟᱢᱟ ᱢᱮᱱᱠᱷᱟᱱ ᱤᱱᱤ ᱫᱚ ᱚᱱᱟ ᱞᱟᱹᱭ ᱟᱡᱚᱢᱟᱭ ᱠᱷᱟᱱᱮᱢ ᱩᱱᱤᱫᱚ ᱚᱱᱟᱭ ᱵᱩᱡᱷᱟᱹᱣ ᱧᱟᱢᱟ ᱵᱟᱝᱢᱟ ᱱᱚᱣᱟ ᱥᱮᱨᱮᱧ ᱛᱟᱞᱟ ᱛᱮᱫᱚ ᱪᱮᱫ ᱠᱚ ᱢᱮᱱ ᱚᱪᱚ ᱟᱠᱟᱫᱟ ᱱᱚᱝᱠᱟ ᱜᱮ ᱟᱵᱚᱣᱟᱜ ᱥᱟᱶᱛᱟ ᱨᱮᱫᱚ ᱡᱚᱛᱷᱟᱛ ᱞᱟᱹᱠᱛᱤᱭᱟᱱᱟ ᱥᱮᱨᱮᱧ ᱠᱚᱫᱚ ᱟᱭᱢᱟ ᱞᱮᱠᱟᱱᱟᱜ ᱢᱮᱱᱟᱜ ᱜᱮᱭᱟ ᱱᱚᱝᱠᱟ ᱠᱟᱛᱮᱫ ᱜᱮ ᱟᱵᱚᱣᱟᱜ ᱞᱟᱭ ᱞᱟᱠᱪᱟᱨ ᱥᱮ ᱥᱮᱨᱮᱧ ᱫᱚ ᱫᱚᱦᱚ ᱟᱹᱜᱩᱣᱟᱠᱟᱱᱟ ᱟᱨ ᱱᱤᱛ ᱦᱚᱸ ᱢᱮᱱᱟᱜ ᱟᱠᱟᱫᱟ ᱤᱧᱟᱹᱜ ᱞᱮᱠᱟ ᱛᱮ ᱩᱭᱦᱟᱹᱨ ᱫᱚ ᱱᱚᱣᱟ ᱜᱮ ᱠᱟᱱᱟ ᱵᱟᱝᱢᱟ ᱟᱵᱚ ᱡᱮ ᱱᱚᱣᱟ ᱥᱟᱶᱛᱟ ᱨᱮ ᱥᱮᱨᱮᱧ ᱵᱚᱱ ᱫᱚᱦᱚ ᱫᱟᱲᱮᱭᱟᱜ ᱠᱷᱟᱱ ᱟᱵᱚᱣᱟᱜ ᱥᱟᱶᱛᱟ ᱫᱚ ᱟᱹᱰᱤ ᱢᱟᱨᱟᱝ ᱥᱮ ᱥᱮ ᱥᱮᱪᱮᱫ ᱥᱮᱫᱦᱚᱸ ᱞᱟᱦᱟᱱᱛᱤ ᱦᱩᱭ ᱫᱟᱲᱮᱭᱟᱜᱼᱟ ᱱᱚᱝᱠᱟ ᱠᱟᱛᱮᱫ ᱜᱮ ᱱᱚᱣᱟ ᱥᱮᱨᱮᱧ ᱨᱮᱟᱜ ᱫᱤᱥ ᱦᱩᱫᱤᱥ ᱫᱚ ᱤᱧᱤᱧ ᱩᱭᱦᱟᱹᱨ ᱟᱠᱟᱫᱟ ᱵᱟᱝᱢᱟ ᱱᱤᱛ ᱡᱩᱫᱤ ᱟᱵᱚ ᱥᱮᱨᱮᱧ ᱛᱟᱞᱟ ᱛᱮ ᱱᱤᱛᱟᱹᱜ ᱨᱮᱭᱟᱜ ᱱᱟᱜᱟᱢ ᱵᱚᱱ ᱚᱞ ᱫᱚᱦᱚ ᱫᱟᱲᱮᱭᱟᱜ ᱠᱷᱟᱱ ᱛᱟᱦᱚᱞᱮ ᱦᱟᱯᱮᱱ ᱫᱤᱱ ᱨᱮ ᱡᱟᱦᱟᱸ ᱠᱚ ᱜᱤᱫᱽᱨᱟᱹ ᱠᱚ ᱠᱚ ᱛᱟᱦᱮᱱᱟ ᱩᱱᱠᱩ ᱦᱚᱸ ᱱᱚᱣᱟ ᱠᱚ ᱟᱡᱚᱢ ᱠᱟᱛᱮᱫ ᱠᱚ ᱵᱟᱰᱟᱭ ᱧᱟᱢ ᱢᱟ ᱵᱟᱝᱢᱟ ᱥᱮᱫᱟᱭ ᱨᱮᱭᱟᱜ ᱱᱟᱜᱟᱢ ᱫᱚ ᱚᱠᱟ ᱞᱮᱠᱟ ᱥᱟᱵ ᱨᱟᱠᱟᱵ ᱟᱠᱟᱱᱟ ᱟᱨ ᱪᱮᱫ ᱞᱮᱠᱟ ᱨᱮ ᱦᱩᱭᱞᱮᱱᱟ ᱱᱚᱝᱠᱟ ᱠᱟᱛᱮᱫ ᱜᱮ ᱤᱧ ᱤᱧ ᱩᱭᱦᱟᱹᱨᱟ ᱱᱚᱣᱟ ᱥᱮᱨᱮᱧ ᱫᱚ ᱟᱵᱚᱣᱟᱜ ᱥᱟᱶᱛᱟ ᱨᱮ ᱡᱟᱭ ᱡᱩᱜᱽ ᱜᱮ ᱛᱟᱦᱮᱱ ᱢᱟ ᱠᱷᱟᱱ ᱜᱮ ᱟᱵᱚᱣᱟᱜ ᱱᱟᱜᱟᱢ ᱦᱚᱸ ᱦᱚᱸ ᱥᱩᱥᱟᱹᱨᱚᱜᱼᱟ